ᱥᱮᱛᱟᱜ ᱨᱮ ᱵᱮᱨᱮᱫ ᱠᱟᱛᱮᱫ ᱫᱩᱣᱟ ᱨᱤᱧ ᱪᱷᱚᱪ ᱠᱮᱫᱟ ᱫᱩᱣᱟᱹᱨ ᱪᱷᱚᱪ ᱠᱟᱛᱮᱫ ᱪᱩᱞᱦᱟᱹᱧ ᱪᱷᱚᱪ ᱠᱮᱫᱟ ᱪᱩᱞᱦᱟ ᱪᱷᱚᱪ ᱠᱟᱛᱮ ᱛᱚᱨᱚᱡ ᱤᱧ ᱜᱤᱰᱤ ᱠᱮᱫᱟ ᱛᱚᱨᱚᱡ ᱜᱤᱰᱤ ᱠᱟᱛᱮᱫ ᱚᱲᱟᱜ ᱠᱩᱧ ᱡᱚᱜ ᱩᱰᱩᱜ ᱠᱟᱛᱮᱫ ᱨᱟᱪᱟᱨᱮ ᱜᱩᱨᱤᱡ ᱫᱟᱜ ᱤᱧ ᱤᱨᱪᱤ ᱠᱮᱫᱟ ᱤᱨᱪᱤ ᱠᱟᱛᱮᱫ ᱨᱟᱪᱟ ᱧ ᱡᱚᱜ ᱠᱮᱫᱟ ᱨᱟᱪᱟ ᱠᱚ ᱡᱚᱜ ᱠᱟᱛᱮᱫ ᱠᱩᱞᱦᱤ ᱠᱩᱧ ᱡᱚᱜ ᱠᱮᱫᱟ ᱡᱚᱜ ᱠᱟᱛᱮᱫ ᱠᱟᱛᱮᱫ ᱜᱚᱲᱟᱧ ᱡᱚ ᱠᱮᱫᱟ ᱜᱚᱲᱟ ᱡᱚᱜ ᱠᱟᱛᱮᱫ ᱵᱟ ᱴᱤ ᱛᱷᱟ ᱨᱤᱧ ᱜᱷᱟᱥᱟ ᱣ ᱠᱮᱫᱟ ᱵᱟᱹᱴᱤ ᱛᱷᱟᱨᱤ ᱜᱷᱟᱱ ᱥᱟ ᱣ ᱠᱟᱛᱮᱫ ᱫᱟ ᱛᱟ ᱱᱤ ᱦᱩᱛᱩᱢ ᱦᱮᱡ ᱤᱱᱟᱹᱧ ᱛᱟᱨ ᱯᱚᱨ ᱟᱫᱚ ᱩᱛᱩᱧ ᱜᱮᱫ ᱠᱮᱫᱟ ᱟᱞᱩ ᱠᱚ ᱵᱮᱸᱜᱟᱲ ᱠᱚ ᱠᱩᱸᱫᱨᱤ ᱠᱚ ᱟᱭᱢᱟ ᱜᱟᱱᱤᱧ ᱜᱮᱫ ᱠᱮᱫᱟ ᱜᱮᱫ ᱠᱚ ᱥᱟ ᱛ ᱦᱩᱭᱮᱱ ᱠᱷᱟᱱ ᱟᱫᱚ ᱢᱟᱥᱟᱞᱟ ᱠᱩᱧ ᱨᱤᱫ ᱠᱮᱫᱟ ᱢᱚᱥ ᱞᱟ ᱠᱚᱧ ᱨᱤᱫ ᱠᱟᱛᱮᱫ ᱟᱫᱚ ᱥᱟᱦᱟᱱᱤᱧ ᱟᱹᱜᱩ ᱠᱮᱫᱟ ᱥᱟᱦᱟᱱ ᱠᱚ ᱟᱹᱜᱩ ᱠᱟᱛᱮᱫ ᱟᱫᱚ ᱯᱟᱞᱟ ᱠᱩᱧ ᱟᱹᱜᱩᱣᱟᱫᱟ ᱛᱟᱨ ᱯᱚᱨᱮ ᱡᱷᱩᱨᱤ ᱥᱟᱦᱟᱱ ᱠᱩᱧ ᱟᱹᱜᱩ ᱠᱮᱫᱟ ᱟᱨ ᱟᱹᱜᱩ ᱠᱟᱛᱫ ᱟᱫᱚ ᱥᱮᱸᱜᱮᱞᱤᱧ ᱫᱷᱚᱨᱟᱣ ᱠᱮᱫᱟ ᱥᱮᱸᱜᱮᱞᱤᱧ ᱫᱷᱚᱨᱟᱣ ᱠᱟᱛᱮᱫ ᱟᱫᱚ ᱟᱫᱚ ᱠᱚᱲᱦᱟᱧ ᱫᱷᱤᱯᱟ ᱣ ᱠᱮᱫᱟ ᱠᱚᱲᱟ ᱧ ᱫᱷᱤᱯᱟ ᱣ ᱠᱟᱛᱮᱫ ᱥᱩᱱᱩᱢᱤᱧ ᱫᱩᱞ ᱠᱮᱫᱟ ᱥᱩᱱᱩᱢ ᱫᱩᱞ ᱠᱟᱛᱮᱫ ᱟᱫᱚ ᱥᱩᱱᱩᱢ ᱞᱚᱞᱚᱭᱮᱱᱟ ᱯᱮᱭᱟᱪᱤᱧ ᱪᱟᱰᱳ ᱠᱮᱫᱟ ᱯᱮᱭᱟᱪ ᱵᱷᱟᱡᱤ ᱠᱟᱛᱮᱫ ᱟᱫᱚ ᱡᱟᱦᱟᱸ ᱩᱛᱩᱧ ᱜᱮᱫ ᱟᱠᱟᱫᱟ ᱳᱱᱟ ᱟ ᱨᱩᱜ ᱠᱟᱛᱮᱫ ᱟᱫᱚ ᱟᱹᱰᱤ ᱜᱷᱟ ᱲᱤᱡ ᱤᱧ ᱦᱳᱸᱰᱟᱜ ᱠᱮᱫᱟ ᱦᱳᱸᱰᱟᱜ ᱠᱟᱛᱮᱫ ᱟᱫᱚ ᱥᱟᱥᱟᱝᱫᱟᱜ ᱤᱧ ᱫᱩᱞᱟᱫᱟ ᱫᱩᱞ ᱠᱟᱛᱮᱫ ᱟᱫᱚ ᱫᱩᱞ ᱠᱟᱛᱮᱫ ᱟᱫᱚ ᱚᱱᱟ ᱜᱮ ᱱᱚᱜᱼᱚ ᱱᱚᱶᱟ ᱞᱮᱠᱟᱛᱮ ᱢᱚᱥᱞᱟ ᱠᱚᱧ ᱩᱛᱩᱧ ᱛᱮᱭᱟᱨ ᱠᱮᱫᱟ